ᱫᱚ ᱟᱵᱚᱣᱟᱜ ᱫᱚ ᱵᱟᱝ ᱠᱟᱱᱟ ᱢᱮᱱᱠᱷᱟᱱ ᱚᱱᱟ ᱫᱚ ᱫᱤᱠᱩ ᱠᱚᱣᱟᱜ ᱠᱟᱱᱟ ᱫᱚ ᱪᱮᱠᱟ ᱛᱮᱵᱚᱱ ᱯᱷᱮᱨᱟᱣ ᱫᱟᱲᱮᱭᱟᱜᱼᱟ ᱟᱵᱚ ᱫᱚ ᱫᱚ ᱵᱤᱨᱥᱳᱲᱮ ᱵᱚᱱ ᱢᱮᱛᱟᱜᱼᱟ ᱟᱨ ᱱᱚᱣᱟ ᱫᱚ ᱟᱵᱚ ᱵᱟᱵᱚᱱ ᱯᱷᱮᱨᱟᱣ ᱫᱟᱲᱮᱭᱟᱜ ᱠᱟᱱᱟ ᱟᱨ ᱵᱟᱝ ᱪᱮᱠᱟ ᱵᱚᱱ ᱯᱷᱮᱨᱟᱣᱟ ᱱᱚᱛᱮ ᱚᱱᱟ ᱦᱚᱸ ᱩᱭᱦᱟᱹᱨ ᱟᱵᱚᱱ ᱟᱨ ᱢᱚᱱᱮᱭᱟᱵᱚᱱ ᱡᱮ ᱟᱵᱚᱣᱟᱜ ᱪᱮᱫᱟᱜ ᱟᱨ ᱥᱤᱠᱷᱱᱟᱹᱛ ᱨᱮᱭᱟᱜ ᱩᱯᱟᱹᱭ ᱪᱮᱫ ᱵᱚᱱ ᱪᱮᱠᱟ ᱞᱮᱠᱷᱟᱱ ᱱᱟᱯᱟᱭ ᱦᱩᱭᱩᱜᱼᱟ ᱡᱮ ᱵᱷᱟᱜᱮᱜᱼᱟ ᱟᱨ ᱱᱚᱣᱟ ᱪᱮᱫᱟᱜ

ᱟᱵᱚ ᱵᱚᱱ ᱵᱟᱲᱟᱭ ᱫᱟᱲᱮᱭᱟᱜ ᱠᱟᱱᱟ ᱢᱮᱱᱠᱷᱟᱱ ᱟᱵᱚ ᱟᱨ ᱚᱱᱟᱨᱮ ᱪᱮᱫ ᱵᱚᱱ ᱪᱮᱠᱟ ᱫᱟᱲᱮᱭᱟᱜᱼᱟ ᱟᱨ ᱚᱱᱟ ᱪᱮᱠᱟ ᱩᱯᱟᱹᱭ ᱫᱚ ᱚᱱᱟ ᱨᱮᱭᱟᱜ ᱩᱯᱟᱹᱭ ᱫᱚ ᱪᱮᱫ ᱢᱮᱱᱟᱜᱼᱟ